ᱟᱵᱚ ᱥᱟᱱᱛᱟᱲ ᱥᱟᱶᱛᱟ ᱨᱮᱭᱟᱜ ᱞᱟᱠᱪᱟᱨ ᱫᱚ ᱟᱹᱰᱤᱜᱮ ᱱᱟᱯᱟᱭᱟ ᱢᱮᱱᱠᱷᱟᱱ ᱱᱟᱦᱟᱜ ᱫᱚ ᱟᱵᱚᱣᱟᱜ ᱞᱟᱠᱪᱟᱨ ᱵᱟᱹᱭ ᱵᱟᱹᱭ ᱛᱮᱵᱚᱱ ᱦᱤᱲᱤᱧ ᱮᱫᱟ ᱪᱮᱫᱟᱜ ᱥᱮ ᱮᱴᱟᱜ ᱡᱟᱹᱛᱤᱨᱮᱱ ᱦᱚᱲ ᱠᱚ ᱥᱟᱶ ᱡᱟᱹᱥᱛᱤ ᱵᱚᱱ ᱨᱚᱲ ᱜᱟᱞᱢᱟᱨᱟᱣᱟ ᱥᱮᱵᱚᱱ ᱢᱮᱥᱟᱜᱼᱟ ᱠᱤᱱᱛᱩ ᱩᱱᱠᱩᱣᱟᱜ ᱟᱹᱨᱤᱪᱟᱹᱞᱤ ᱠᱚ ᱧᱮᱞ ᱠᱟᱛᱮᱜ ᱟᱵᱚ ᱥᱟᱶᱛᱟ ᱨᱮᱦᱚᱸ ᱩᱱᱠᱩᱣᱟᱜ ᱟᱹᱨᱤᱪᱟᱹᱞᱤ ᱜᱮᱵᱚᱱ ᱟᱹᱜᱩᱭᱮᱫᱟ ᱪᱮᱫ ᱞᱮᱠᱟ ᱡᱟᱦᱮᱨ ᱜᱟᱲ ᱨᱮᱱᱟᱜ ᱯᱩᱡᱟᱹ ᱯᱟᱥᱟ ᱠᱚᱨᱮᱜ ᱫᱚ ᱟᱵᱚ ᱥᱟᱱᱛᱟᱲ ᱡᱟᱹᱥᱛᱤ ᱠᱟᱭ ᱛᱮᱫᱚ ᱵᱟᱝᱵᱚᱱ ᱪᱟᱞᱟᱜ ᱠᱟᱱᱟ ᱟᱨ ᱮᱴᱟᱜ ᱡᱟᱹᱛᱤ ᱨᱮᱱ ᱦᱚᱲ ᱠᱚᱣᱟᱜ ᱡᱟᱦᱟᱱ ᱯᱩᱡᱟ ᱯᱟᱥᱟ ᱨᱮᱫᱚ ᱪᱟᱲᱮ ᱵᱚᱱ ᱪᱟᱞᱟᱜᱼᱟ ᱥᱮ ᱩᱯᱟᱹᱥ ᱠᱟᱯᱟᱥ ᱠᱟᱛᱮᱜ ᱯᱩᱡᱟᱹ ᱦᱚᱸᱵᱚᱱ ᱮᱢ ᱮᱫᱟ ᱛᱚ ᱦᱚᱜᱼᱚᱭ ᱡᱮ ᱟᱵᱚ ᱥᱟᱱᱛᱟᱲ ᱟᱵᱚᱣᱟᱝ ᱞᱟᱠᱪᱟᱨ ᱵᱚᱱ ᱦᱤᱲᱤᱧᱮᱫᱟ ᱱᱚᱣᱟ ᱫᱚ ᱟᱵᱚ ᱴᱷᱮᱱ ᱟᱹᱰᱤ ᱫᱩᱠ ᱨᱮᱭᱟᱜ ᱠᱟᱱᱟ ᱪᱮᱫᱟᱜ ᱥᱮ ᱟᱵᱚ ᱡᱚᱫᱤ ᱵᱚᱱ ᱦᱤᱲᱤᱧᱟ ᱱᱤᱛᱚᱜ ᱵᱚᱱ ᱦᱤᱲᱤᱧᱮᱫᱟ ᱠᱤᱱᱛᱩ ᱦᱟᱯᱮᱱ ᱫᱤᱱ ᱨᱮᱱ ᱟᱵᱚ ᱨᱮᱱ ᱟᱨᱦᱚᱸ ᱡᱟᱦᱟᱸᱭ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱠᱚ ᱦᱟᱨᱟᱜ ᱠᱟᱱ ᱛᱟᱵᱳᱱᱟ ᱩᱱᱠᱩ ᱫᱚ ᱟᱵᱚ ᱥᱟᱱᱛᱟᱲ ᱠᱚᱣᱟᱜ ᱞᱟᱠᱪᱟᱨ ᱫᱚ ᱪᱮᱠᱟ ᱛᱮᱠᱚ ᱧᱟᱢᱟ ᱛᱚ ᱱᱚᱣᱟᱦᱚᱸ ᱟᱵᱚ ᱥᱟᱶᱛᱟ ᱨᱮᱫᱚ ᱟᱹᱰᱤᱜᱮ ᱫᱩᱠ ᱨᱮᱭᱟᱜ ᱠᱟᱱᱟ ᱛᱚ ᱱᱚᱣᱟ ᱡᱩᱫᱤ ᱟᱵᱚ ᱥᱟᱶᱛᱟ ᱨᱮᱱ ᱢᱟᱹᱱᱢᱤ ᱵᱚᱱ ᱵᱩᱡᱷᱟᱹᱣ ᱧᱟᱢᱟ ᱡᱮ ᱮᱴᱟᱜ ᱯᱟᱹᱨᱤᱥ ᱨᱮᱱ ᱦᱚᱲ ᱠᱚ ᱥᱟᱶ ᱢᱮᱞᱟ ᱢᱮᱥᱟ ᱠᱟᱛᱮᱜ ᱩᱱᱠᱩᱣᱟᱜ ᱟᱹᱨᱤᱪᱟᱞᱤ ᱟᱵᱚᱣᱟᱜ ᱥᱟᱶᱛᱟ ᱨᱮᱵᱚᱱ ᱟᱹᱜᱩᱭᱮᱫᱟ ᱱᱚᱣᱟᱛᱮ ᱟᱵᱚᱣᱟᱜ ᱞᱟᱠᱪᱟᱨ ᱟᱫᱚᱜ ᱠᱟᱱᱟ ᱱᱚᱣᱟ ᱡᱩᱫᱤ ᱩᱭᱦᱟᱹᱨ ᱵᱚᱱ ᱫᱚᱦᱚᱭᱟ ᱛᱚ ᱟᱵᱚᱣᱟᱜ ᱞᱟᱠᱪᱟᱨ ᱫᱚ ᱡᱩᱜᱽ ᱡᱩᱜᱽ ᱡᱤᱭᱟᱹᱲ ᱜᱮ ᱛᱟᱦᱮᱱ ᱛᱟᱵᱳᱱᱟ